ᱱᱟᱦᱟᱜ ᱚᱠᱛᱮ ᱨᱮ ᱠᱟᱹᱴᱤᱡ ᱠᱟᱹᱴᱤᱡ ᱢᱟᱹᱭᱼᱵᱟᱹᱵᱩ ᱠᱚ

ᱟᱹᱰᱤ ᱮᱱᱮᱡᱼᱥᱮᱨᱮᱧ ᱢᱳᱵᱟᱭᱤᱞ ᱱᱚᱣᱟ ᱠᱚᱛᱮ ᱟᱠᱚᱣᱟᱜ ᱥᱚᱢᱚᱭ ᱠᱚ ᱯᱟᱥ ᱮᱫᱟ ᱱᱚᱝᱠᱟ ᱱᱚᱝᱠᱟ ᱞᱮᱠᱟᱛᱮ ᱩᱱᱠᱩ ᱟᱠᱚᱣᱟᱜ ᱪᱮᱫ ᱵᱟᱠᱷᱨᱟ ᱛᱮ ᱥᱚᱢᱚᱭ ᱵᱮᱭ ᱦᱩᱭ ᱠᱚᱜ ᱛᱟᱠᱚᱣᱟ ᱚᱱᱟ ᱯᱤᱪᱷᱚᱱ ᱨᱮ ᱵᱮᱭ ᱵᱟᱝ ᱠᱟᱛᱮ ᱮᱴᱟᱜ ᱟᱜ ᱨᱮ ᱱᱩᱠᱩ ᱟᱠᱚᱣᱟᱜ ᱥᱚᱢᱚᱭ ᱢᱩᱞᱞᱚᱵᱟᱱ ᱥᱚᱢᱚᱭ ᱵᱮᱭ ᱠᱟᱛᱮ ᱱᱚᱝᱠᱟᱛᱮ ᱥᱚᱢᱟᱡᱽ ᱮᱵᱚᱝ ᱥᱮᱜ ᱞᱮᱠᱟ ᱟᱹᱰᱤ ᱵᱟᱹᱲᱤᱡ ᱰᱟᱦᱟᱨ ᱥᱮᱜ ᱜᱮ ᱟᱨᱦᱚᱸ ᱟᱫᱷᱚ ᱯᱚᱛᱚᱱ ᱪᱟᱞᱟᱜ ᱠᱟᱱ ᱛᱟᱵᱚᱱᱟ ᱠᱟᱹᱴᱤᱡ ᱠᱟᱹᱴᱤᱡ ᱢᱟᱹᱭᱼᱵᱟᱹᱵᱩ ᱠᱚ ᱯᱟᱲᱦᱟᱜ ᱚᱠᱛᱮ ᱨᱮ ᱯᱟᱲᱦᱟᱣ ᱵᱟᱝ ᱠᱟᱛᱮ ᱱᱩᱠᱩ ᱢᱟ ᱮᱴᱟᱜ ᱠᱟᱹᱢᱤ ᱨᱮᱠᱚ ᱡᱚᱯᱲᱟᱜ ᱠᱟᱱᱟ ᱡᱮᱢᱚᱱ ᱠᱟᱹᱴᱤᱡ ᱠᱟᱹᱴᱤ ᱵᱟᱹᱵᱩ ᱠᱚᱫᱚ ᱦᱮᱸ ᱵᱳᱭ ᱵᱚᱞ ᱜᱟᱛᱮ ᱯᱟᱛᱟ ᱴᱟᱺᱰᱤ ᱪᱟ ᱧᱩ ᱥᱤᱠᱨᱮᱴ ᱧᱩ ᱵᱤᱲᱤ ᱧᱩ ᱱᱚᱣᱟ ᱠᱚᱨᱮᱜ ᱠᱟᱹᱴᱤᱡ ᱠᱟᱹᱴᱤ ᱢᱟᱹᱭᱼᱵᱟᱹᱵᱩ ᱡᱚᱯᱲᱟᱣ ᱢᱟᱹᱭ ᱠᱚ ᱵᱟᱹᱵᱩ ᱠᱚ ᱡᱚᱯᱲᱟᱣ ᱠᱚ ᱛᱟᱦᱮᱱ ᱠᱟᱱᱟ ᱢᱟᱹᱭ ᱠᱚᱦᱚᱸ ᱩᱱᱠᱩ ᱛᱟᱭᱱᱚᱢ ᱛᱟᱭᱱᱚᱢ ᱛᱮᱠᱚ ᱩᱱᱠᱩ ᱦᱚᱸᱠᱚ ᱤᱭᱟᱹᱜ ᱠᱟᱱᱟ ᱚᱱᱠᱟ ᱠᱟᱨᱚᱱ ᱚᱱᱠᱟ ᱞᱮᱠᱟᱛᱮ ᱟᱵᱚᱣᱟᱜ ᱥᱚᱢᱟᱡᱽ ᱫᱚ ᱟᱨᱚᱛᱮ ᱞᱟᱛᱟᱨ ᱥᱮᱜ ᱜᱮ ᱯᱷᱮᱰᱚᱜ ᱠᱟᱱ ᱛᱟᱵᱚᱱᱟ